ᱵᱷᱟᱨᱚᱛ ᱨᱮᱭᱟᱜ ᱱᱟᱜᱟᱢ ᱫᱚ ᱥᱮᱫᱟᱭ ᱠᱚ ᱚᱞ ᱛᱚᱞ ᱞᱮᱫᱛᱮ ᱟᱵᱚ ᱱᱤᱛᱚᱜ ᱵᱚᱱ ᱵᱟᱰᱟᱭ ᱠᱟᱱᱟ ᱠᱤ ᱥᱮᱫᱟᱭ ᱱᱚᱝᱠᱟ ᱱᱚᱝᱠᱟ ᱜᱷᱚᱴᱚᱱᱟ ᱦᱩᱭ ᱞᱮᱱᱟ ᱛᱳ ᱱᱚᱣᱟᱜᱮ ᱟᱵᱚ ᱵᱷᱟᱨᱚᱛ ᱨᱮᱭᱟᱜ ᱱᱟᱜᱟᱢ ᱠᱟᱱᱟ ᱟᱵᱚᱨᱮᱱ ᱦᱚᱲ ᱢᱟ ᱵᱟᱝ ᱠᱚ ᱚᱞ ᱠᱟᱜᱼᱟ ᱟᱫᱚ ᱮᱴᱟᱜ ᱡᱟᱹᱛᱤ ᱠᱚᱜᱮ ᱠᱚ ᱚᱞ ᱠᱟᱜᱼᱟ ᱟᱫᱚ ᱮᱱᱨᱮᱦᱚᱸ ᱚᱱᱟ ᱛᱮᱦᱚᱸ ᱠᱤᱪᱷᱩ ᱵᱟᱲᱟᱭᱚᱜ ᱠᱟᱱᱟ ᱥᱮᱨᱮᱧ ᱨᱚᱲ ᱞᱟᱹᱭ ᱛᱮᱦᱟᱸᱜ ᱚᱱᱟ ᱛᱮᱦᱚᱸᱵᱚᱱ ᱵᱟᱰᱟᱭ ᱫᱟᱲᱮᱭᱟᱜ ᱟᱵᱚᱣᱟᱜ ᱱᱟᱜᱟᱢ ᱫᱚ ᱟᱨ ᱱᱚᱣᱟᱜᱮ ᱫᱤᱥᱚᱢ ᱨᱩᱯᱮ ᱦᱟᱛᱟᱣ ᱠᱮᱜᱼᱟ ᱟᱨ ᱤᱧᱫᱚ ᱱᱚᱣᱟ ᱞᱟᱹᱜᱤᱫ ᱤᱧ ᱜᱚᱨᱚᱵᱚᱜ ᱠᱟᱱᱟ ᱪᱮᱫᱟᱜ ᱥᱮ ᱟᱵᱚᱨᱮᱱ ᱦᱚᱲ ᱤᱝᱨᱮᱡᱽ ᱤᱝᱨᱮᱡᱽ ᱥᱟᱞᱟᱜ ᱜᱩᱞᱟᱹᱢ ᱵᱟᱝᱠᱚ ᱥᱟᱦᱟ ᱫᱟᱲᱮᱭᱟᱜᱼᱟ ᱚᱱᱟ ᱞᱟᱹᱜᱤᱫ ᱟᱵᱚᱨᱤᱱ ᱦᱚᱲ ᱢᱟᱲᱟᱝ ᱟᱠᱚ ᱥᱟᱞᱟᱜ ᱠᱚ ᱛᱩᱯᱩᱫ ᱮᱱᱟ ᱚᱱᱟ ᱠᱷᱟᱹᱛᱤᱨ ᱤᱧᱫᱚ ᱟᱹᱰᱤ ᱜᱚᱨᱚᱵᱚᱜᱼᱟ ᱟᱨ ᱥᱤᱫᱩ ᱠᱟᱹᱱᱦᱩ ᱯᱷᱩᱞᱳ ᱡᱷᱟᱱᱳ ᱡᱚᱛᱚᱦᱚᱲ ᱟᱠᱚ ᱚᱲᱟᱜ ᱦᱚᱲ ᱤᱝᱨᱮᱡᱽ ᱥᱟᱞᱟᱜ ᱠᱚ ᱞᱟᱹᱲᱦᱟᱹᱭ ᱠᱮᱜᱼᱟ ᱟᱨ ᱟᱵᱚ ᱟᱡᱟᱫᱤ ᱠᱚ ᱫᱤᱞᱟᱹᱣ ᱞᱟᱹᱜᱤᱫ ᱟᱠᱚᱣᱟᱜ ᱢᱟᱭᱟᱢ ᱠᱚ ᱞᱤᱸᱜᱤ ᱠᱮᱜᱼᱟ ᱱᱚᱣᱟ ᱫᱷᱟᱹᱨᱛᱤ ᱨᱮ ᱤᱥᱠᱮᱵᱟᱫ ᱟᱵᱚᱵᱚᱱ ᱱᱚᱣᱟ ᱫᱷᱟᱹᱨᱛᱤ ᱨᱮᱵᱚᱱ ᱟᱡᱟᱫ ᱟᱠᱟᱱᱟ ᱟᱨ ᱤᱝᱨᱮᱡᱽ ᱠᱚᱠᱚ ᱞᱟᱜᱟ ᱠᱮᱫ ᱠᱚᱣᱟ ᱟᱵᱚ ᱫᱚ ᱛᱤᱱᱟᱹᱜ ᱠᱩᱥᱤ ᱨᱮᱭᱟᱜ ᱠᱟᱛᱷᱟ ᱠᱟᱱᱟ ᱠᱤ ᱟᱵᱚᱨᱤᱱ ᱦᱚᱲ ᱤᱱᱟᱹᱜ ᱥᱟᱦᱚᱥ ᱛᱟᱠᱚ ᱟᱨ ᱟᱵᱚ ᱱᱮᱛᱟᱨ ᱵᱳᱠᱟ ᱠᱚ ᱥᱟᱢᱡᱷᱟᱣᱮᱜ ᱵᱚᱱᱟ ᱮᱴᱟᱜ ᱡᱟᱹᱛᱤ ᱟᱞᱮ ᱨᱮᱱ ᱦᱚᱲ ᱥᱟᱱᱛᱟᱲ ᱟᱠᱚᱣᱟᱜ ᱵᱚᱞᱤᱫᱟᱱ ᱮᱢ ᱠᱟᱛᱮᱫ ᱵᱷᱟᱨᱚᱛ ᱠᱚ ᱟᱡᱟᱫ ᱟᱠᱟᱜᱼᱟ